ᱵᱮᱝᱜᱚᱞ ᱨᱮᱱᱟᱜ ᱯᱚᱱᱚᱛ ᱥᱟᱶᱛᱮ ᱮᱴᱟᱜ ᱯᱚᱱᱚᱛ ᱥᱟᱶᱛᱮ ᱫᱚ ᱡᱚᱛᱚ ᱨᱚᱠᱚᱢ ᱵᱮᱯᱟᱨᱤᱭᱟᱹ ᱠᱚ ᱢᱮᱱᱟᱜ ᱠᱚᱣᱟ ᱵᱮᱝᱜᱚᱞ ᱨᱮᱱ ᱵᱮᱯᱟᱨᱤᱭᱟᱹ ᱥᱟᱶᱛᱮ ᱮᱴᱟᱜ ᱯᱚᱱᱚᱛ ᱠᱚᱨᱮᱱ ᱵᱮᱯᱟᱨᱤᱭᱟᱹᱣᱟᱜ ᱡᱚᱛᱚ ᱦᱚᱲᱟᱜ ᱜᱮ ᱡᱩᱫᱟᱹ ᱡᱩᱫᱟᱹ ᱵᱮᱯᱟᱨᱤᱨᱟᱹ ᱢᱮᱱᱟᱜ ᱠᱚᱣᱟ ᱚᱱᱛᱮᱱ ᱠᱚ ᱵᱮᱯᱟᱨᱤᱭᱟᱹ ᱱᱚᱛᱮᱱ ᱠᱚ ᱵᱮᱯᱟᱨᱤᱭᱟᱹ ᱥᱟᱶ ᱛᱮᱫᱚ ᱡᱚᱛᱚ ᱨᱚᱠᱚᱢ ᱫᱚ ᱛᱩᱞᱟᱹᱡᱚᱠᱷᱚ ᱫᱚ ᱵᱟᱝ ᱜᱟᱱᱚᱜᱼᱟ ᱱᱚᱸᱰᱮᱱ ᱠᱚ ᱵᱮᱯᱟᱨᱤ ᱨᱟᱱ ᱡᱮᱢᱚᱱ ᱨᱟᱱ ᱢᱩᱨᱜᱟᱹᱱ ᱱᱚᱸᱰᱮᱱᱟᱜ ᱫᱚ ᱛᱷᱚᱲᱟ ᱵᱟᱹᱲᱛᱤ ᱠᱟᱹᱣᱰᱤ ᱠᱚ ᱦᱟᱛᱟᱣᱟ ᱮᱴᱟᱜ ᱯᱚᱱᱚᱛ ᱨᱮᱫᱚ ᱨᱟᱱ ᱢᱩᱨᱜᱟᱹᱱ ᱨᱮᱱᱟᱜ ᱠᱟᱹᱣᱰᱤ ᱫᱚ ᱟᱹᱰᱤ ᱛᱷᱚᱲᱟ ᱜᱟᱱ ᱜᱮᱠᱚ ᱦᱟᱛᱟᱣᱟ ᱵᱟᱦᱮᱨ ᱯᱚᱱᱚᱛ ᱨᱮᱱᱟᱜ ᱡᱚᱢᱼᱧᱩ ᱟᱨ ᱵᱮᱝᱜᱚᱞ ᱨᱮᱱᱟᱜ ᱡᱚᱢᱼᱧᱩ ᱦᱚᱸ ᱟᱹᱰᱤ ᱜᱮ ᱛᱚᱯᱷᱟᱛᱟ ᱱᱚᱸᱰᱮᱱᱟᱜ ᱡᱚᱢ ᱧᱩ ᱥᱟᱶ ᱛᱮᱫᱚ ᱠᱟᱹᱣᱰᱤ ᱦᱚᱸ ᱠᱚᱢ ᱧᱚᱜ ᱜᱮ ᱞᱟᱜᱟᱜᱼᱟ ᱵᱟᱨᱦᱮ ᱯᱚᱦᱚᱛ ᱨᱮᱫᱚ ᱡᱟᱦᱟᱸ ᱜᱮᱢ ᱡᱚᱢᱟ ᱵᱟᱹᱲᱛᱤ ᱧᱚᱜ ᱠᱟᱹᱣᱰᱤ ᱮᱢ ᱞᱟᱹᱜᱤᱫ ᱦᱩᱭᱩᱜᱼᱟ ᱵᱟᱨᱦᱮ ᱯᱚᱱᱚᱛ ᱨᱮᱱᱟᱜ ᱥᱟᱜᱽᱲᱟᱢ ᱠᱚᱦᱚᱸ ᱵᱟᱹᱲᱛᱤ ᱜᱮ ᱠᱟᱹᱣᱰᱤ ᱞᱟᱜᱟᱜᱼᱟ ᱵᱮᱝᱜᱚᱞ ᱨᱮᱱᱟᱜ ᱥᱟᱜᱽᱲᱟᱢ ᱠᱚᱨᱮ ᱠᱚᱢ ᱧᱚᱜ ᱜᱮ ᱠᱟᱹᱣᱰᱤ ᱞᱟᱜᱟᱜᱼᱟ